ᱪᱟᱥᱤ ᱞᱟᱜᱤᱜ ᱥᱚᱠᱟᱨ ᱠᱷᱚᱱ ᱡᱟᱦᱟᱸᱱ ᱥᱩᱵᱤᱫᱷᱟ ᱚᱱᱟ ᱫᱚ ᱦᱩᱭᱩᱜ ᱠᱟᱱᱟ ᱥᱚᱵᱽᱡᱤ ᱥᱮ ᱯᱷᱚᱥᱚᱞ ᱠᱚ ᱞᱟᱜᱟᱣᱟ ᱛᱮᱢᱚᱱ ᱦᱩᱭᱩᱜ ᱠᱟᱱᱟ ᱡᱚᱠᱷᱚᱱ ᱢᱟ ᱥᱨᱤ ᱠᱚᱞᱟᱭ ᱠᱚ ᱮᱨᱟ ᱛᱚᱠᱷᱚᱱ ᱢᱟ ᱥᱨᱤ ᱠᱚᱞᱟᱭ ᱤᱛᱟᱹ ᱥᱚᱨᱠᱟᱨ ᱠᱷᱚᱡ ᱦᱚᱸᱠᱚ ᱮᱢᱚᱜ ᱜᱮᱭᱟ ᱵᱤᱱᱟᱹ ᱯᱚᱭᱥᱟᱛᱮ ᱛᱟᱨ ᱯᱚᱨᱮ ᱛᱚᱠᱷᱚᱱ ᱱᱚᱜᱼᱚᱭ ᱛᱩᱲᱤ ᱪᱟᱥ ᱠᱚᱦᱚᱸ ᱛᱩᱲᱤ ᱤᱛᱟᱹ ᱠᱚᱦᱚᱸ ᱠᱚ ᱮᱢᱚᱜᱼᱟ ᱟᱨ ᱦᱩᱲᱩ ᱠᱚ ᱮᱨ ᱥᱩᱢᱟᱹᱭ ᱢᱟᱱᱮ ᱜᱟᱪᱷᱤ ᱮᱨ ᱥᱩᱢᱟᱹᱭ ᱛᱚᱠᱷᱚᱱᱚ ᱠᱤᱱᱛᱩ ᱦᱩᱲᱩ ᱠᱚᱠᱚ ᱮᱢᱚᱜᱼᱟ ᱤᱧ ᱟᱨᱦᱚᱸᱧ ᱟᱥᱟᱜ ᱠᱟᱱᱟ ᱡᱮ ᱟᱞᱮᱭᱟᱜ ᱟᱛᱩ ᱯᱟᱥᱮᱛᱮ ᱢᱤᱜᱴᱟᱱ ᱜᱟᱰᱟ ᱥᱚᱰᱚᱜ ᱪᱟᱞᱟᱣ ᱠᱟᱱᱟ ᱚᱱᱟ ᱥᱚᱰᱚᱜ ᱨᱮ ᱢᱟᱱᱮ ᱥᱟᱨᱟ ᱥᱩᱢᱟᱹᱭ ᱡᱟᱛᱮ ᱞᱮ ᱪᱟᱥ ᱫᱟᱲᱮᱭᱟᱜ ᱚᱱᱟ ᱞᱟᱜᱤᱜ ᱛᱮ ᱡᱮᱢᱚᱱ ᱢᱤᱜᱴᱮᱡ ᱜᱮᱴ ᱠᱚ ᱵᱮᱱᱟᱣ ᱞᱮ ᱠᱷᱟᱱ ᱵᱷᱟᱜᱤ ᱥᱩᱵᱤᱫᱷᱟ ᱦᱩᱭᱩᱜᱼᱟ ᱪᱟᱥᱤ ᱞᱟᱜᱤᱜ